ᱤᱧ ᱢᱤᱫᱴᱟᱝ ᱯᱟᱣᱟᱨ ᱵᱮᱝᱠ ᱤᱧ ᱦᱟᱛᱟᱣ ᱞᱮᱫ ᱛᱟᱦᱮᱱ ᱢᱟᱲᱟᱝ ᱫᱚᱠᱚ ᱞᱟᱹᱭᱟ ᱯᱟᱣᱟᱨ ᱵᱮᱝᱠ ᱟᱹᱰᱤ ᱵᱮᱥᱟ ᱢᱮᱱᱠᱷᱟᱱ ᱵᱟᱹᱭ ᱵᱟᱹᱭᱛᱮ ᱯᱟᱣᱟᱨ ᱵᱮᱝᱠ ᱨᱮᱱᱟᱜ ᱤᱥᱛᱮᱢᱟᱞ ᱠᱷᱟᱹᱛᱤᱨᱛᱮ ᱤᱧᱟᱹᱜ ᱢᱳᱵᱟᱭᱤᱞ ᱦᱚᱸ ᱠᱷᱟᱨᱟᱯᱮᱱᱟ ᱢᱟᱲᱟᱝ ᱯᱟᱣᱟᱨ ᱵᱮᱝᱠ ᱫᱚ ᱟᱹᱰᱤ ᱵᱮᱥ ᱵᱮᱠᱟᱯᱮ ᱮᱢ ᱛᱟᱦᱮᱱᱚᱜ ᱢᱳᱵᱟᱭᱤᱞ ᱠᱚ ᱟᱹᱰᱤ ᱱᱟᱯᱟᱭ ᱪᱟᱨᱡᱚᱜ ᱛᱟᱦᱮᱱᱚᱜ ᱵᱮᱴᱨᱤ ᱠᱚ ᱪᱟᱵᱟ ᱞᱮᱱ ᱠᱷᱟᱱ ᱚᱱᱟ ᱡᱟᱦᱟᱸ ᱨᱮᱜᱮ ᱤᱭᱩᱡᱽ ᱜᱟᱱᱚᱜ ᱛᱟᱦᱮᱸᱫ ᱤᱫᱤ ᱠᱟᱛᱮ ᱯᱚᱠᱮᱴ ᱨᱮ ᱥᱟᱵᱟᱣ ᱠᱟᱛᱮ ᱢᱮᱱᱠᱷᱟᱱ ᱵᱮᱥᱤ ᱫᱤᱱ ᱚᱱᱟ ᱤᱥᱛᱮᱢᱟᱞ ᱠᱷᱟᱹᱛᱤᱨᱛᱮ ᱯᱟᱣᱟᱨ ᱵᱮᱝᱠ ᱱᱤᱛᱚᱜ ᱫᱚ ᱪᱟᱨᱡᱽ ᱵᱟᱭ ᱦᱟᱛᱟᱣᱮᱫᱟ ᱩᱱ ᱫᱤᱱ ᱞᱮᱠᱟ ᱵᱮᱥ ᱦᱚᱸ ᱢᱳᱵᱟᱭᱤᱞ ᱦᱚᱸ ᱵᱟᱭ ᱪᱟᱨᱡᱚᱜ ᱠᱟᱱᱟ ᱜᱷᱟᱱᱮ ᱜᱷᱟᱱᱮ ᱜᱮ ᱴᱤᱡ ᱴᱤᱡᱚᱜᱼᱟ ᱟᱨ ᱢᱳᱵᱟᱭᱤᱞ ᱦᱚᱸ ᱩᱱ ᱫᱤᱱ ᱞᱮᱠᱟ ᱫᱚ ᱵᱮᱥ ᱵᱟᱹᱱᱩᱜ ᱟᱱ ᱛᱤᱧᱟᱹ ᱯᱟᱣᱟᱨ ᱵᱮᱝᱠ ᱤᱭᱩᱡᱽ ᱠᱷᱟᱹᱛᱤᱨᱛᱮ ᱤᱧᱟᱹᱜ ᱢᱳᱵᱟᱭᱤᱞ ᱨᱮᱱᱟᱜ ᱵᱮᱴᱨᱤ ᱦᱚᱸ ᱵᱟᱹᱭ ᱵᱟᱹᱭᱛᱮ ᱰᱮᱢᱮᱡᱽ ᱮᱱᱟ ᱟᱨ ᱢᱳᱵᱟᱭᱤᱞ ᱱᱤᱛᱚᱜ ᱵᱮᱴᱨᱤ ᱵᱮᱥ ᱵᱮᱠᱟᱯ ᱵᱟᱭ ᱮᱢᱫᱟ ᱵᱮᱴᱨᱤ ᱦᱚᱸ ᱞᱚᱜᱚ ᱞᱚᱜᱚᱱ ᱪᱟᱵᱟᱜ ᱠᱟᱱᱟ ᱟᱹᱰᱤ ᱞᱚᱜᱚᱱ ᱮᱠᱥᱚ ᱯᱟᱨᱥᱮᱱᱴ ᱠᱷᱚᱱᱟᱜ ᱪᱷᱚ ᱯᱟᱨᱥᱮᱱᱴᱚᱜ ᱠᱟᱱᱟ ᱱᱚᱣᱟ ᱫᱚ ᱯᱟᱣᱟᱨ ᱵᱮᱝᱠ ᱤᱭᱩᱡᱽ ᱠᱷᱟᱹᱛᱤᱨ ᱛᱮᱜᱮ ᱚᱱᱠᱟ ᱠᱟᱱᱟ ᱯᱟᱣᱟᱨ ᱵᱮᱝᱠ ᱤᱭᱩᱡᱽ ᱫᱚ ᱵᱟᱭ ᱵᱮᱥᱟ ᱚᱱᱟ ᱪᱤᱠᱟᱹ ᱡᱟᱦᱟᱸ ᱠᱟᱨᱮᱱᱴ ᱛᱮᱵᱚᱱ ᱪᱟᱨᱡᱽᱼᱟ ᱢᱳᱵᱟᱭᱤᱞ ᱠᱚ ᱚᱱᱟᱜᱮ ᱯᱟᱣᱟᱨ ᱵᱮᱝᱠ ᱠᱷᱚᱱᱟᱜ ᱫᱚ ᱱᱟᱯᱟᱭ ᱜᱮᱭᱟ ᱯᱟᱣᱟᱨ ᱵᱮᱝᱠ ᱛᱮ ᱵᱮᱥᱤ ᱫᱤᱱ ᱢᱳᱵᱟᱭᱤᱞ ᱵᱮᱥ ᱵᱟᱭ ᱛᱟᱦᱮᱱᱟ ᱟᱨ ᱯᱟᱣᱟᱨ ᱵᱮᱝᱠ ᱦᱚᱸ ᱩᱱᱟᱹᱜ ᱫᱟᱢᱛᱮ ᱦᱟᱛᱟᱣ ᱠᱟᱛᱮ ᱵᱮᱥᱤ ᱞᱟᱥᱴᱤᱝ ᱵᱟᱭ ᱛᱟᱦᱮᱱᱟ ᱯᱟᱣᱟᱨ ᱵᱮᱝᱠ ᱫᱚ ᱱᱟᱣᱟ ᱱᱟᱣᱟ ᱜᱮ ᱴᱷᱤᱠ ᱵᱩᱡᱷᱟᱹᱜᱼᱟ ᱱᱟᱣᱟ ᱱᱟᱣᱟ ᱵᱮᱥ ᱥᱟᱨᱵᱷᱤᱥ ᱮᱢᱟᱭ ᱢᱮᱱᱠᱷᱟᱱ ᱛᱟᱭᱚᱢ ᱛᱮᱫᱚ ᱟᱹᱰᱤ ᱜᱮ ᱠᱷᱟᱨᱟᱯᱚᱜᱼᱟ ᱟᱨ ᱚᱱᱟ ᱫᱚ ᱵᱟᱭ ᱵᱮᱥᱟ ᱱᱤᱛᱚᱜ ᱟᱹᱰᱤ ᱦᱚᱲ ᱯᱟᱣᱟᱨ ᱵᱮᱝᱠ ᱫᱚ ᱵᱟᱠᱚ ᱤᱥᱛᱮᱢᱟᱞᱮᱜᱼᱟ ᱩᱱᱠᱩ ᱠᱚ ᱴᱷᱤᱠᱟᱹ ᱧᱟᱢ ᱠᱮᱜᱼᱟ ᱡᱮ ᱯᱟᱣᱟᱨ ᱵᱮᱝᱠ ᱵᱟᱭ ᱵᱮᱥᱟ ᱚᱱᱟ ᱪᱤᱠᱟᱹ ᱱᱤᱛᱚᱜ ᱫᱚ ᱵᱟᱹᱭ ᱵᱟᱹᱭᱛᱮ ᱚᱱᱟ ᱫᱚ ᱵᱟᱝ ᱠᱚ ᱠᱤᱨᱤᱧᱮᱜᱼᱟ ᱢᱳᱵᱟᱭᱤᱞ ᱠᱚ ᱞᱚᱜᱚᱱ ᱞᱚᱜᱚᱱ ᱞᱚᱞᱚᱜ ᱠᱟᱱᱟ ᱪᱟᱨᱡᱽ ᱦᱚᱸ ᱵᱮᱥᱛᱮ ᱵᱟᱭ ᱪᱟᱨᱡᱚᱜ ᱠᱟᱱᱟ ᱵᱮᱴᱨᱤ ᱦᱚᱸ ᱞᱚᱜᱚᱱᱛᱮ ᱪᱟᱵᱟᱜ ᱠᱟᱱᱟ ᱚᱱᱟ ᱪᱤᱠᱟᱹ ᱯᱟᱣᱟᱨ ᱵᱮᱝᱠ ᱫᱚ ᱱᱤᱛᱚᱜ ᱠᱟᱱ ᱡᱚᱢᱟᱱᱟ ᱨᱮᱫᱚ ᱢᱳᱵᱟᱭᱤᱞ ᱠᱚ ᱥᱮᱯᱷᱴᱤ ᱞᱟᱹᱜᱤᱫᱛᱮ ᱵᱮᱴᱨᱤ ᱠᱚ ᱞᱟᱹᱜᱤᱫ ᱛᱮᱫᱚ ᱩᱱᱟᱹᱜ ᱫᱚ ᱵᱟᱭ ᱵᱮᱥᱟ